ᱞᱟᱜᱟᱱ ᱠᱟᱹᱨᱤ ᱨᱮᱭᱟᱜ ᱚᱡᱮ ᱞᱮᱠᱟᱛᱮ ᱤᱧ ᱞᱟᱹᱜᱤᱫ ᱢᱚᱱ ᱦᱩᱞᱟᱹᱥᱫᱚ ᱟᱭᱢᱟ ᱟᱭᱢᱟᱛᱮ ᱵᱚᱫᱚᱞ ᱟᱠᱟᱱᱟ ᱪᱮᱫᱟᱜ ᱥᱮ ᱞᱟᱦᱟ ᱡᱩᱜᱽ ᱨᱮᱫᱚ ᱞᱮᱯᱴᱚᱯ ᱵᱟᱝ ᱛᱟᱦᱮᱸᱠᱟᱱᱟ ᱮᱞ ᱤ ᱰᱤ ᱞᱟᱭᱤᱴ ᱵᱟᱝ ᱛᱟᱦᱮᱸᱠᱟᱱᱟ ᱥᱮ ᱱᱤᱛᱳᱜ ᱚᱠᱟᱴᱟᱜ ᱯᱷᱳᱨ ᱡᱤ ᱱᱮᱴᱚᱣᱟᱨᱠ ᱚᱠᱟᱴᱟᱜ ᱢᱳᱵᱟᱭᱤᱞ ᱯᱷᱳᱨ ᱡᱤ ᱢᱳᱵᱟᱭᱤᱞ ᱥᱮ ᱯᱷᱟᱭᱤᱵ ᱡᱤ ᱢᱳᱵᱟᱭᱤᱞ ᱚᱱᱠᱟᱱᱟᱜ ᱵᱟᱝ ᱛᱟᱦᱮᱸᱠᱟᱱ ᱠᱟᱨᱚᱱᱟᱜ ᱛᱮ ᱞᱟᱦᱟ ᱫᱚ ᱚᱱᱠᱟᱱᱟᱜ ᱥᱤᱥᱴᱮᱢ ᱵᱟᱝ ᱛᱟᱦᱮᱸᱠᱟᱱᱟ ᱞᱟᱦᱟ ᱛᱮᱱ ᱦᱚᱲ ᱦᱳᱭᱛᱳ ᱚᱱᱠᱟᱱᱟᱜ ᱵᱟᱠᱚ ᱥᱟᱵ ᱧᱟᱢ ᱟᱠᱟᱫᱼᱟ ᱱᱤᱛᱳᱝ ᱱᱚᱝᱠᱟᱱᱟᱜ ᱯᱚᱨᱤᱵᱚᱨᱛᱚᱱᱟᱜ ᱠᱟᱨᱚᱱᱟᱜ ᱛᱮ ᱛᱤᱦᱤᱧ ᱚᱱᱮ ᱠᱚ ᱢᱮᱱᱟ ᱯᱨᱤᱛᱷᱤᱵᱤ ᱜᱮ ᱢᱟᱱᱮ ᱛᱤ ᱨᱮᱭᱟᱜ ᱢᱩᱴᱷᱟᱹᱱ ᱨᱮᱠᱚ ᱟᱹᱜᱩᱣᱟᱠᱟᱫᱼᱟ ᱥᱮ ᱪᱮᱫ ᱧᱮᱞᱮᱢ ᱢᱮᱱᱟ ᱚᱱᱟ ᱜᱮᱢ ᱧᱮᱞᱧᱟᱢ ᱫᱟᱲᱮᱭᱟᱜᱼᱟᱢ ᱟᱨ ᱥᱟᱵ ᱠᱟᱜᱢᱮ ᱛᱤᱦᱤᱧ ᱱᱚᱣᱟ ᱵᱚᱫᱚᱞᱟᱠᱟᱱ ᱠᱟᱨᱚᱱᱟᱜ ᱛᱮ ᱛᱤᱦᱤᱧ ᱚᱱᱞᱟᱭᱤᱱ ᱢᱟᱫᱽᱫᱷᱚᱢ ᱛᱮ ᱥᱟᱱᱟᱢ ᱠᱟᱹᱢᱤ ᱜᱮ ᱦᱩᱭᱩᱜ ᱠᱟᱱᱟ ᱡᱟᱦᱟᱸ ᱫᱚ ᱥᱚᱨᱠᱟᱨ ᱟᱨᱦᱚᱸᱭ ᱪᱮᱥᱴᱟᱭᱮᱫᱟ ᱡᱮ ᱰᱤᱡᱤᱴᱮᱞ ᱤᱱᱰᱤᱭᱟ ᱡᱟᱦᱟᱸ ᱫᱚᱠᱚ ᱢᱮᱛᱟᱜ ᱠᱟᱱ ᱰᱤᱡᱤᱴᱮᱞ ᱤᱱᱰᱤᱭᱟ ᱰᱤᱡᱤᱴᱮᱞ ᱤᱱᱰᱤᱭᱟ ᱱᱚᱣᱟ ᱦᱩᱭᱞᱮᱱ ᱠᱷᱟᱱ ᱤᱧᱟᱹᱜ ᱯᱚᱠᱠᱷᱚ ᱥᱮᱫᱛᱮ ᱟᱹᱰᱤ ᱱᱟᱯᱟᱭ ᱦᱩᱭᱩᱜᱼᱟ ᱟᱨ ᱛᱚ ᱦᱚᱲ ᱫᱚ ᱛᱤᱦᱤᱧ ᱜᱟᱯᱟ ᱨᱮ ᱡᱮ ᱵᱷᱟᱹᱨᱭᱟᱹ ᱠᱚ ᱧᱮᱞᱟ ᱥᱮ ᱥᱮᱨᱮᱧ ᱠᱚ ᱟᱸᱡᱚᱢᱟ ᱛᱚ ᱞᱟᱦᱟ ᱚᱠᱟ ᱞᱮᱠᱟ ᱛᱟᱦᱮᱸᱠᱟᱱᱟ ᱞᱟᱦᱟ ᱫᱚ ᱦᱚᱲᱠᱚ ᱪᱮᱫ ᱠᱚ ᱪᱮᱠᱟᱹᱭᱮᱫ ᱠᱟᱱ ᱛᱟᱦᱮᱸᱱᱚᱜᱼᱟ ᱡᱟᱦᱟᱸᱱᱟᱜ ᱜᱮ ᱪᱟᱥ ᱟᱵᱟᱫᱟ ᱚᱱᱠᱟᱱᱟᱜ ᱦᱳᱭᱛᱳ ᱡᱟᱱ ᱵᱟᱦᱚᱱ ᱵᱟᱝ ᱛᱟᱦᱮᱸᱠᱟᱱᱟ ᱵᱷᱮᱱ ᱵᱟᱝ ᱛᱟᱦᱮᱸᱠᱟᱱᱟ ᱚᱱᱠᱟᱱᱟᱜ ᱴᱨᱮᱠᱴᱟᱨ ᱵᱟᱝ ᱛᱟᱦᱮᱸᱠᱟᱱᱟ ᱟᱨ ᱴᱳᱴᱳ ᱵᱟᱝ ᱛᱟᱦᱮᱸᱠᱟᱱᱟ ᱚᱴᱳ ᱵᱟᱝ ᱛᱟᱦᱮᱸᱠᱟᱱᱟ ᱦᱮᱸ ᱪᱟᱨᱥᱚ ᱥᱟᱛ ᱟᱨᱚᱠᱤ ᱟᱭᱢᱟ ᱟᱭᱢᱟ ᱜᱟᱹᱰᱤ ᱜᱷᱚᱲᱟ ᱦᱳᱭᱛᱳ ᱵᱟᱝ ᱛᱟᱦᱮᱸᱠᱟᱱᱟ ᱟᱨ ᱱᱤᱛᱳᱝ ᱱᱟᱦᱟᱜ ᱡᱩᱜᱽ ᱨᱮᱫᱚ ᱛᱤᱦᱤᱧ ᱫᱚ ᱮᱱᱛᱮᱫ ᱱᱤᱭᱟᱹ ᱥᱚᱢᱚᱭ ᱨᱮᱫᱚ ᱡᱚᱛᱚ ᱨᱚᱠᱚᱢᱟᱜ ᱵᱮᱵᱚᱥᱛᱟ ᱢᱮᱱᱟᱜᱼᱟ ᱥᱮ ᱴᱳᱴᱳ ᱢᱮᱱᱟᱜᱼᱟ ᱥᱮ ᱵᱷᱳᱴᱵᱷᱚᱴᱤ ᱢᱮᱱᱟᱜᱼᱟ ᱚᱴᱳ ᱢᱮᱱᱟᱜᱼᱟ ᱟᱭᱢᱟ ᱨᱚᱠᱚᱢ ᱜᱟᱹᱰᱤ ᱢᱮᱱᱟᱜᱼᱟ ᱛᱚ ᱚᱱᱠᱟ ᱞᱮᱠᱟᱛᱮ ᱚᱠᱟᱴᱟᱜ ᱵᱷᱟᱹᱨᱭᱟᱹ ᱠᱚ ᱢᱮᱛᱟᱜ ᱠᱟᱱ ᱵᱷᱟᱹᱨᱭᱟᱹ ᱫᱚ ᱵᱟᱫ ᱠᱟᱛᱮᱫ ᱛᱤᱦᱤᱧ ᱫᱚ ᱦᱚᱲ ᱥᱩᱡᱳᱜᱽ ᱥᱩᱵᱤᱛᱟ ᱠᱚ ᱧᱮᱞ ᱮᱫᱟ ᱠᱚᱢ ᱥᱚᱢᱚᱭ ᱨᱮ ᱡᱟᱛᱮ ᱡᱷᱟᱹᱞ ᱡᱟᱭᱜᱟᱭ ᱤᱫᱤ ᱫᱟᱲᱮᱭᱟᱜ ᱟᱨ ᱰᱷᱮᱨ ᱡᱤᱱᱤᱥᱮ ᱤᱫᱤ ᱫᱟᱲᱮᱭᱟᱜ ᱚᱱᱠᱟ ᱞᱮᱠᱟᱛᱮ ᱚᱱᱟ ᱠᱚ ᱡᱤᱱᱤᱥ ᱛᱤᱦᱤᱧ ᱫᱚ ᱵᱚᱫᱚᱞ ᱦᱮᱡ ᱠᱟᱱᱟ ᱟᱨ ᱥᱤᱥᱴᱮᱢ ᱢᱚᱡᱽ ᱥᱮᱫ ᱦᱮᱡ ᱟᱠᱟᱱᱟ